ᱟᱵᱚ ᱵᱷᱟᱨᱚᱛ ᱫᱤᱥᱚᱢ ᱨᱮᱦᱚᱸ ᱟᱭᱢᱟ ᱠᱤᱪᱷᱩ ᱯᱷᱮᱥᱮᱱ ᱵᱚᱫᱚᱞ ᱠᱟᱱᱟ ᱡᱮᱨᱚᱠᱚᱢ ᱞᱟᱦᱟ ᱛᱮᱱ ᱦᱚᱲ ᱡᱮ ᱠᱤᱪᱨᱤᱡ ᱠᱚ ᱦᱚᱨᱚᱜ ᱠᱟᱛᱮ ᱠᱚ ᱜᱤᱰᱤ ᱠᱟᱜ ᱠᱟᱱ ᱛᱟᱦᱮᱸ ᱠᱟᱱᱟ ᱥᱮ ᱟᱨ ᱱᱮᱛᱟᱨ ᱠᱚ ᱦᱚᱲ ᱟᱨᱦᱚᱸ ᱚᱱᱟ ᱠᱚ ᱠᱤᱪᱨᱤᱡ ᱜᱮ ᱯᱚᱭᱥᱟ ᱛᱮᱠᱚ ᱠᱤᱨᱤᱧᱮᱫᱟ ᱟᱨ ᱵᱟᱦᱨᱮ ᱫᱤᱥᱚᱢ ᱨᱮᱭᱟᱜ ᱡᱮ ᱯᱷᱮᱥᱮᱱ ᱦᱤᱡᱩᱜ ᱠᱟᱱᱟ ᱚᱱᱟ ᱠᱚ ᱯᱷᱮᱥᱮᱱ ᱦᱚᱸ ᱵᱚᱱ ᱯᱷᱳᱞᱳᱭᱮᱫᱟ ᱡᱮᱨᱚᱠᱚᱢ ᱢᱳᱵᱟᱭᱤᱞ ᱨᱮᱵᱚᱱ ᱧᱮᱞᱫᱟ ᱯᱷᱮᱥᱵᱩᱠ ᱴᱩᱭᱴᱟᱨ ᱠᱚᱨᱮ ᱵᱚᱱ ᱧᱮᱞᱫᱟ ᱪᱮᱫ ᱵᱟᱦᱨᱮ ᱨᱮᱱᱟᱜ ᱯᱷᱮᱥᱮᱱ ᱫᱚ ᱱᱚᱝᱠᱟᱱ ᱜᱮᱭᱟ ᱚᱱᱟ ᱠᱚ ᱯᱷᱮᱥᱮᱱ ᱵᱚᱱ ᱯᱷᱳᱞᱳᱭᱮᱫᱟ ᱟᱨ ᱤᱧᱫᱚ ᱤᱧᱫᱚᱧ ᱠᱩᱥᱤᱭᱟᱜ ᱪᱮᱫ ᱱᱚᱜᱼᱚᱸᱭ ᱠᱤᱪᱨᱤᱡ ᱤᱧ ᱠᱩᱥᱤᱭᱟᱜᱼᱟ ᱥᱮ ᱤᱧᱫᱚ ᱜᱟᱡᱚᱞ ᱨᱮᱱᱟᱜ ᱫᱳᱠᱟᱱ ᱨᱮ ᱠᱤᱨᱤᱧ ᱵᱟᱲᱟᱭᱟᱹᱧ ᱥᱨᱤ ᱜᱩᱨᱩ ᱫᱚᱠᱟᱱ ᱠᱷᱚᱡ ᱡᱮ ᱤᱧᱫᱚ ᱱᱤᱞ ᱠᱟᱞᱟᱨ ᱟᱜ ᱡᱤᱱᱥ ᱯᱮᱱᱴ ᱟᱨ ᱦᱟᱯ ᱦᱟᱛᱟ ᱥᱟᱨᱴ ᱴᱤ ᱤᱱᱠᱟᱭ ᱟᱸᱝᱜᱽᱨᱚᱵ ᱤᱧ ᱠᱩᱥᱤ ᱵᱟᱲᱟᱭᱟᱜᱼᱟ ᱟᱨ ᱥᱴᱟᱭᱤᱞ ᱢᱟ ᱟᱫᱚ ᱥᱴᱟᱭᱤᱞ ᱵᱟᱲᱟᱜ ᱜᱤᱭᱟᱹᱧ ᱤᱱᱟᱹ ᱠᱟᱡᱟᱠ ᱫᱚ ᱵᱟᱝ ᱢᱤᱰᱤᱭᱟᱢ ᱥᱟᱡᱽ ᱤᱧ ᱥᱴᱟᱭᱤᱞ ᱵᱟᱲᱟᱜᱼᱟ